ᱤᱧ ᱛᱟᱹᱞᱤᱢ ᱨᱮᱥ ᱨᱮ ᱥᱟᱯᱲᱟᱣ ᱞᱟᱹᱜᱤᱫ ᱛᱮ ᱤᱧ ᱯᱨᱚᱛᱷᱚᱢᱚᱛᱚ ᱥᱮᱛᱟᱜ ᱨᱮ ᱯᱨᱮᱠᱴᱤᱥ ᱵᱟᱨ ᱢᱟᱥ ᱚᱱᱟ ᱥᱟᱶᱛᱮ ᱡᱚᱢ ᱦᱩᱭᱩᱜᱼᱟ ᱵᱷᱟ ᱜᱤ ᱵᱷᱟ ᱜᱤ ᱢᱚᱛᱚ ᱛᱚᱣᱟ ᱠᱟᱭᱨᱟ ᱵᱮᱞᱮ ᱡᱤᱞ ᱚᱱᱟ ᱥᱟᱶᱛᱮ ᱵᱷᱟᱹᱜᱤ ᱥᱚᱵᱡᱤ ᱟᱨ ᱨᱮᱥ ᱨᱮ ᱥᱟᱯᱲᱟᱣ ᱞᱟᱹᱜᱤᱫᱛᱮ ᱯᱨᱚᱛᱷᱚᱢ ᱨᱮᱫᱚ ᱡᱳᱨ ᱫᱚᱨᱠᱟᱨ ᱡᱳᱨ ᱵᱟᱝᱠᱷᱟᱱ ᱫᱚ ᱨᱮᱥ ᱨᱮ ᱢᱤᱫᱴᱟᱝ ᱚᱝᱥᱚᱜᱨᱚᱦᱚᱱ ᱫᱚ ᱵᱟᱝᱜᱮ ᱴᱷᱤᱠᱼᱟ ᱵᱟᱝᱜᱮ ᱴᱷᱤᱠᱼᱟ ᱚᱱᱟ ᱠᱷᱟᱹᱛᱤᱨ ᱛᱮ ᱨᱮᱥ ᱨᱮ ᱥᱟᱯᱲᱟᱣ ᱞᱟᱹᱜᱤᱫᱛᱮ ᱵᱷᱟᱜᱮ ᱢᱚᱱᱫᱚ ᱡᱚᱢ ᱟᱨ ᱵᱷᱟᱹᱜᱤ ᱯᱨᱟᱠᱴᱤᱥ ᱚᱱᱟ ᱠᱷᱟ ᱛᱤᱨ ᱛᱮ ᱵᱷᱟ ᱜᱤ ᱵᱟᱝᱢᱟ ᱟᱨ ᱚᱱᱟ ᱠᱚᱜᱮ ᱫᱚᱨᱠᱟᱨ